ᱱᱮᱛᱟᱨᱟᱜ ᱡᱩᱜᱽ ᱨᱮᱫᱚ ᱥᱳᱥᱟᱞ ᱢᱤᱰᱤᱭᱟ ᱫᱚ ᱟᱹᱰᱤᱛᱮᱫ ᱜᱮᱵᱚᱱ ᱵᱮᱵᱚᱦᱟᱨᱮᱫᱼᱟ ᱟᱨ ᱥᱟᱱᱟᱢ ᱦᱚᱲ ᱜᱮᱵᱚᱱ ᱵᱮᱵᱚᱦᱟᱨᱮᱫᱟ ᱟᱨ ᱥᱮᱫᱟᱭ ᱡᱩᱜᱽ ᱨᱮᱫᱚ ᱱᱚᱝᱠᱟᱱ ᱥᱳᱥᱟᱞ ᱢᱤᱰᱤᱭᱟ ᱫᱚ ᱵᱟᱝ ᱛᱟᱦᱮᱠᱟᱱᱟ ᱡᱮᱭᱥᱮ ᱠᱤ ᱢᱤᱫᱴᱟᱝ ᱠᱷᱚᱵᱚᱨ ᱥᱮ ᱚᱠᱟᱨᱮ ᱪᱮᱫ ᱪᱤᱠᱟᱹᱜ ᱠᱟᱱᱟ ᱥᱮ ᱪᱮᱫ ᱵᱟᱝ ᱪᱤᱠᱟᱹᱜ ᱠᱟᱱᱟ ᱵᱟᱵᱚᱱ ᱵᱩᱡ ᱵᱟᱰᱟᱭ ᱫᱟᱲᱮᱭᱟᱜ ᱠᱟᱱ ᱛᱟᱦᱮᱱᱟ ᱡᱮ ᱟᱨ ᱟᱵᱚ ᱦᱚᱸ ᱢᱟᱱᱮ ᱡᱟᱦᱟᱱᱟᱜ ᱥᱮᱭᱟᱨ ᱠᱚ ᱵᱟᱵᱚᱱ ᱜᱟᱱᱮᱫ ᱛᱟᱦᱮᱱᱟ ᱡᱮ ᱢᱤᱫᱴᱟᱝ ᱯᱷᱚᱴᱳ ᱥᱮ ᱵᱷᱤᱰᱤᱭᱳ ᱥᱮ ᱡᱟᱦᱟᱱᱟᱜ ᱜᱮᱢ ᱡᱮᱢ ᱥᱮᱭᱟᱨᱟ ᱚᱱᱠᱟ ᱦᱚᱸ ᱵᱟᱵᱚᱱ ᱜᱟᱱᱮᱫ ᱛᱟᱦᱮᱱᱟ ᱱᱮᱛᱟᱨ ᱫᱚ ᱱᱚᱣᱟ ᱥᱳᱥᱟᱞ ᱢᱤᱰᱤᱭᱟ ᱩᱰᱩᱠ ᱟᱠᱟᱱᱛᱮ ᱥᱳᱥᱟᱞ ᱢᱤᱰᱤᱭᱟ ᱢᱟᱫᱽᱫᱷᱚᱢ ᱛᱮ ᱡᱚᱛᱚ ᱨᱚᱠᱚᱢ ᱠᱟᱛᱷᱟ ᱥᱮ ᱡᱚᱛᱚ ᱨᱚᱠᱚᱢ ᱵᱚᱱ ᱫᱟᱲᱮᱭᱟᱜ ᱠᱟᱱᱟ ᱱᱚᱣᱟ ᱥᱳᱥᱟᱞ ᱢᱤᱰᱤᱭᱟ ᱢᱟᱫᱽᱫᱷᱚᱢ ᱛᱮ ᱟᱨ ᱟᱭᱢᱟ ᱨᱚᱠᱚᱢ ᱥᱳᱥᱟᱞ ᱢᱤᱰᱤᱭᱟ ᱡᱮᱢᱚᱱ ᱦᱮᱡ ᱟᱠᱟᱱᱟ ᱡᱮᱢᱚᱱ ᱯᱷᱮᱥᱵᱩᱠ ᱴᱩᱭᱴᱟᱨ ᱤᱭᱟᱹ ᱴᱮᱞᱤᱜᱨᱟᱢ ᱟᱨ ᱟᱭᱢᱟ ᱞᱮᱠᱟᱱ ᱮᱯ ᱢᱮᱱᱟᱜᱼᱟ ᱡᱟᱦᱟᱸᱛᱮ ᱟᱵᱚ ᱵᱚ ᱟᱭᱢᱟ ᱨᱚᱠᱚᱢ ᱠᱟᱛᱷᱟ ᱵᱚ ᱵᱟᱲᱟᱭ ᱫᱟᱲᱮᱭᱟᱜᱼᱟ ᱛᱟᱨᱯᱚᱨᱮ ᱟᱵᱚᱦᱚᱸ ᱱᱤᱡᱮᱨᱟᱜ ᱠᱟᱛᱷᱟ ᱠᱚᱵᱚᱱ ᱥᱮᱭᱟᱨ ᱫᱟᱲᱭᱟᱜᱼᱟ ᱡᱮᱭᱥᱮ ᱠᱤ ᱟᱵᱚᱣᱟᱜ ᱡᱟᱦᱟᱸ ᱠᱚᱨᱮ ᱢᱤᱫᱴᱟᱝ ᱡᱟᱦᱟᱸ ᱠᱚ ᱫᱩᱨᱜᱷᱚᱴᱚᱱᱟ ᱜᱷᱚᱴᱟᱣᱱᱟ ᱡᱮ ᱚᱱᱟ ᱠᱟᱛᱷᱟ ᱦᱚᱸᱢ ᱥᱮᱭᱟᱨ ᱫᱟᱲᱮᱭᱟᱜᱼᱟ ᱡᱟᱦᱟᱸ ᱠᱚᱨᱮ ᱮᱢᱱᱤ ᱨᱮᱸᱜᱮᱡ ᱛᱮ ᱚᱠᱟ ᱠᱚᱨᱮ ᱠᱚᱠᱚ ᱜᱚᱡᱚᱜ ᱠᱟᱱᱟ ᱥᱮ ᱠᱚ ᱪᱤᱠᱟᱹᱜ ᱠᱟᱱᱟ ᱚᱠᱟ ᱠᱚᱨᱮ ᱠᱚ ᱢᱮᱱᱟᱜ ᱠᱚᱣᱟ ᱠᱤᱝᱵᱟ ᱡᱟᱦᱟᱸᱱᱟᱜ ᱱᱚᱝᱠᱟᱱ ᱵᱷᱟᱹᱜᱤ ᱵᱷᱟᱹᱜᱤ ᱠᱟᱛᱷᱟ ᱠᱚᱦᱚᱸᱢ ᱥᱮᱭᱟᱨ ᱫᱟᱲᱮᱭᱟᱜᱼᱟ ᱟᱨ ᱡᱟᱦᱟᱸ ᱜᱟᱱᱚᱜ ᱞᱮᱠᱟᱱ ᱠᱟᱛᱷᱟ ᱠᱚᱫᱚ ᱡᱚᱛᱚ ᱜᱮᱵᱚᱱ ᱥᱮᱭᱟᱨᱟ ᱱᱤᱛᱳᱜ ᱫᱚ ᱱᱚᱣᱟ ᱥᱳᱥᱟᱞ ᱢᱤᱰᱤᱭᱟ ᱨᱮᱵᱚᱱ ᱥᱮᱭᱟᱨᱮᱫ ᱜᱮᱭᱟ ᱥᱟᱱᱟᱢ ᱦᱚᱲ ᱜᱮ ᱟᱨ ᱟᱨ ᱚ ᱥᱮᱭᱟᱨᱮᱫ ᱜᱮᱭᱟ ᱵᱚᱱ